ᱤᱧᱟ ᱜ ᱴᱚᱴᱷᱟ ᱤᱫᱤ ᱠᱟᱛᱮᱜ ᱧᱩᱛᱩᱢ ᱩᱨᱩᱢ ᱱᱟᱜᱟᱢ ᱫᱚ ᱦᱩᱭᱩᱜ ᱠᱟᱱᱟ ᱯᱟᱴᱟᱵᱤᱱᱰᱟᱹ ᱡᱟᱦᱟᱸ ᱟᱵᱚ ᱥᱤᱞᱫᱟᱹ ᱯᱟᱛᱟ ᱵᱚᱱ ᱞᱟᱹᱭ ᱚᱱᱟ ᱯᱟᱛᱟ ᱵᱚᱪᱷᱚᱨ ᱠᱮ ᱵᱚᱪᱷᱚᱨ ᱦᱩᱭᱩᱜᱼᱟ ᱟᱨ ᱟᱹᱰᱤ ᱥᱮᱫᱟᱭ ᱠᱷᱚᱱ ᱦᱩᱭᱩᱜᱼᱟ ᱞᱟᱦᱟᱛᱮᱱ ᱦᱟᱯᱲᱟᱢ ᱠᱚᱦᱚᱸ ᱠᱚ ᱧᱮᱞ ᱟᱜᱩ ᱠᱟᱫᱟ ᱥᱮ ᱟᱨ ᱦᱟᱯᱲᱟᱢ ᱠᱚᱦᱚᱸ ᱠᱚ ᱠᱚᱨᱟᱣ ᱟᱜᱩ ᱠᱟᱫᱟ ᱟᱨ ᱱᱤᱛᱦᱚᱸ ᱦᱳᱭᱳᱜ ᱠᱟᱱ ᱜᱮᱭᱟ ᱚᱸᱰᱮ ᱟᱹᱰᱤᱜᱟᱱ ᱦᱚᱲ ᱠᱚ ᱦᱤᱡᱩᱜᱼᱟ ᱟᱨ ᱢᱚᱡᱽ ᱛᱮᱠᱚ ᱨᱟᱹᱥᱠᱟᱹᱭᱟ ᱡᱚᱛᱚ ᱦᱚᱲᱜᱮ ᱥᱟᱺᱜᱤᱧ ᱥᱟᱺᱜᱤᱧ ᱵᱤᱨᱵᱷᱩᱢ ᱳᱰᱤᱥᱟ ᱡᱷᱟᱲᱠᱷᱚᱸᱰ ᱟᱵᱟᱨ ᱚᱱᱱᱟᱱᱱᱚ ᱥᱟᱺᱜᱤᱧ ᱥᱟᱺᱜᱤᱧ ᱦᱚᱲ ᱠᱚ ᱦᱤᱡᱩᱜᱼᱟ ᱩᱱᱠᱩ ᱦᱮᱡ ᱠᱟᱛᱮᱜ ᱚᱸᱰᱮ ᱠᱚ ᱨᱟᱹᱥᱠᱟᱹᱭᱟ ᱯᱨᱚᱛᱤ ᱥᱮᱨᱢᱟᱜᱮ ᱯᱟᱴᱟᱵᱤᱱᱰᱟᱹ ᱫᱚ ᱦᱩᱭᱩᱜᱼᱟ